ᱦᱚᱸ ᱢᱮᱱᱫᱟᱹᱧ ᱟᱢ ᱡᱤᱞ ᱫᱚᱠᱟᱱ ᱨᱮᱱ ᱢᱟᱹᱞᱤᱠ ᱠᱟᱱ ᱜᱮᱭᱟᱢ ᱥᱮ ᱛᱚ ᱢᱮᱱᱫᱟᱹᱧ ᱪᱮᱫ ᱠᱚ ᱡᱤᱞ ᱧᱟᱢᱚᱜᱼᱟ ᱟᱪᱪᱷᱟ ᱛᱚ ᱢᱮᱱᱫᱟᱹᱧ ᱠᱟᱹᱥᱤ ᱫᱚ ᱜᱮᱫ ᱠᱟᱛᱮ ᱠᱷᱟᱱ ᱪᱮᱫ ᱞᱮᱠᱟ ᱨᱮᱴ ᱠᱚ ᱥᱟᱛᱥᱚ ᱟᱨ ᱜᱚᱴᱟ ᱠᱷᱟᱱ ᱟᱪᱪᱷᱟ ᱟᱨ ᱱᱩᱠᱩ ᱯᱚᱞᱴᱨᱤ ᱟᱪᱪᱷᱟ ᱟᱨ ᱛᱟᱯᱚᱨᱮ ᱱᱩᱠᱩ ᱫᱮᱥᱤ ᱥᱤᱢ ᱟᱪᱪᱷᱟ ᱛᱚ ᱟᱞᱮᱭᱟᱜ ᱢᱤᱫᱴᱟᱝ ᱵᱟᱯᱞᱟ ᱢᱮᱱᱟᱜᱼᱟ ᱛᱚ ᱚᱸᱰᱮ ᱢᱚᱴᱟᱢᱩᱴᱤ ᱵᱟᱯᱞᱟ ᱨᱮᱞᱮ ᱫᱚᱨᱠᱟᱨᱚᱜᱼᱟ ᱢᱚᱴᱟᱢᱩᱴᱤ ᱯᱚᱸᱧᱪᱟᱥ ᱠᱤᱡᱤ ᱜᱟᱱ ᱡᱤᱞ ᱦᱮᱸ ᱯᱚᱞᱴᱨᱤ ᱡᱤᱞ ᱦᱮᱸ ᱟᱫᱚ ᱚᱱᱟᱜᱤᱧ ᱢᱮᱱᱮᱫ ᱛᱟᱦᱮᱱᱟ ᱛᱟᱦᱚᱞᱮ ᱫᱟᱢ ᱠᱚ ᱪᱮᱫ ᱞᱮᱠᱟ ᱚᱱᱟᱛᱮ ᱯᱷᱳᱱ ᱦᱩᱭᱟᱠᱟᱱᱟ ᱟᱪᱪᱷᱟ ᱟᱫᱚ ᱡᱩᱫᱤᱧ ᱢᱮᱱᱫᱟ ᱡᱮ ᱢᱚᱱᱮᱠᱟᱜ ᱢᱮ ᱟᱞᱮᱫᱚ ᱦᱳᱭᱛᱚ ᱵᱟᱞᱮ ᱥᱮᱱ ᱫᱟᱲᱮᱭᱟᱜᱼᱟ ᱟᱫᱚ ᱟᱢᱜᱮᱢ ᱟᱹᱜᱩ ᱚᱴᱚ ᱠᱟᱜᱼᱟ ᱜᱟᱱ ᱠᱚᱜ ᱠᱮᱭᱟ ᱥᱮ ᱵᱟᱝ ᱟᱪᱪᱷᱟ ᱟᱨ ᱛᱟᱦᱚᱞᱮ ᱢᱮᱱᱫᱟᱹᱧ ᱠᱤᱪᱷᱩ ᱢᱟᱱᱮ ᱠᱚᱢ ᱵᱟᱝ ᱜᱟᱱᱠᱚᱜ ᱠᱮᱭᱟ ᱡᱮᱦᱮᱛᱩ ᱡᱟᱹᱥᱛᱤᱧ ᱦᱟᱛᱟᱣ ᱮᱫᱟ ᱥᱟᱸᱜᱮ ᱧᱚᱜ ᱤᱧ ᱦᱟᱛᱟᱣ ᱮᱫᱟ ᱥᱮ ᱡᱤᱞ ᱫᱚ ᱟᱪᱪᱷᱟ ᱛᱟᱦᱚᱞᱮ ᱤᱧ ᱡᱩᱫᱤ ᱠᱷᱟᱥᱤ ᱡᱤᱞᱤᱧ ᱦᱟᱛᱟᱣᱟ ᱢᱚᱴᱟᱢᱩᱴᱤ ᱠᱩᱲᱤ ᱠᱤᱞᱳ ᱜᱟᱱ ᱛᱟᱦᱚᱞᱮ ᱚᱸᱰᱮ ᱪᱮᱫ ᱞᱮᱠᱟ ᱪᱷᱟᱲᱤᱧ ᱧᱟᱢ ᱠᱮᱭᱟ ᱟᱪᱪᱷᱟ ᱟᱪᱪᱷᱟ ᱦᱮᱸ ᱟᱨ ᱛᱟᱨᱯᱚᱨᱮᱧ ᱢᱮᱱ ᱮᱫᱟ ᱚᱱᱟ ᱡᱤᱞ ᱠᱷᱚᱱ ᱵᱟᱫ ᱠᱟᱛᱮ ᱮᱴᱟᱜ ᱡᱤᱞ ᱠᱚ ᱵᱟᱝ ᱧᱟᱢᱚᱜᱼᱟ ᱦᱮᱸ ᱛᱟᱨᱯᱚᱨᱮ ᱥᱩᱠᱨᱤ ᱡᱤᱞ ᱠᱚ ᱵᱟᱝ ᱧᱟᱢᱚᱜᱼᱟ ᱟᱫᱚ ᱡᱮᱦᱮᱛᱩ ᱟᱢᱫᱚ ᱢᱤᱫᱴᱟᱝ ᱢᱟᱹᱞᱤᱠ ᱠᱟᱱᱟᱢ ᱯᱟᱥᱮᱫ ᱟᱢᱟᱜ ᱚᱱᱟ ᱡᱩᱫᱤ ᱟᱹᱛᱩ ᱠᱚᱨᱮ ᱚᱱᱠᱟ ᱥᱟᱹᱜᱟᱹᱭ ᱢᱮᱱᱟᱜ ᱛᱟᱢ ᱠᱷᱟᱱ ᱠᱚᱱᱴᱟᱠᱟᱹᱧ ᱠᱮᱭᱟᱢ ᱦᱮᱸ ᱛᱚ ᱛᱟᱦᱚᱞᱮ ᱟᱢ ᱚᱱᱟ ᱠᱟᱹᱴᱤᱡ ᱮᱢ ᱡᱳᱜᱟᱡᱳᱜᱟ ᱥᱮ ᱟᱨᱮᱢ ᱞᱟᱹᱭᱟᱹᱧᱟᱹ ᱡᱮ ᱪᱮᱫ ᱞᱮᱠᱟ ᱫᱟᱢ ᱠᱚ ᱦᱟᱛᱟᱣ ᱮᱫᱟ ᱦᱮᱸ ᱦᱮᱸ ᱛᱟᱦᱚᱞᱮ ᱱᱤᱛ ᱫᱚᱦᱟᱸᱜ ᱛᱟᱦᱚᱞᱮ ᱱᱤᱛ ᱫᱚ ᱛᱟᱦᱚᱞᱮ ᱫᱚᱠᱟᱱ ᱨᱮ ᱢᱮᱱᱟᱜ ᱢᱮᱭᱟ ᱛᱚ ᱚ ᱟᱪᱪᱷᱟ ᱛᱚ ᱠᱟᱥᱴᱚᱢᱟᱨ ᱠᱚ ᱪᱮᱫ ᱞᱮᱠᱟ ᱦᱮᱸ ᱟᱨ ᱛᱟᱨᱯᱚᱨᱮ ᱛᱟᱨᱯᱚᱨᱮᱧ ᱟᱸᱡᱚᱢᱤᱫᱟᱹᱧ ᱡᱮ ᱠᱤᱪᱷᱩᱫᱤᱱ ᱢᱟᱲᱟᱝ ᱡᱮ ᱯᱚᱞᱴᱤ ᱡᱤᱞ ᱫᱚ ᱡᱮ ᱫᱟᱢ ᱠᱟᱹᱴᱤᱡ ᱠᱚᱢ ᱧᱚᱜ ᱟᱠᱟᱱᱟ ᱦᱮᱸ ᱛᱚ ᱟᱫᱚ ᱚᱱᱟ ᱠᱳᱨᱳᱱᱟ ᱵᱷᱟᱭᱨᱟᱥ ᱨᱮ ᱠᱟᱹᱴᱤᱡ ᱚᱱᱮ ᱫᱟᱢᱴᱟᱜ ᱚᱱᱮᱠ ᱠᱚᱢ ᱞᱮᱱᱟ ᱥᱮ ᱟᱫᱩᱧ ᱢᱮᱱᱫᱟ ᱯᱟᱪᱮᱫ ᱟᱨᱚ ᱱᱤᱛᱚᱜ ᱯᱟᱪᱮ ᱫᱟᱢ ᱫᱚ ᱠᱚᱢ ᱜᱮ ᱢᱮᱱᱟᱜ ᱟᱠᱟᱫᱟ ᱵᱟᱹᱲᱛᱤᱭ ᱠᱟᱱᱟ ᱵᱟᱝ ᱴᱷᱤᱠ ᱴᱷᱤᱠ ᱛᱟᱦᱚᱞᱮ ᱟᱢ ᱛᱟᱦᱚᱞᱮ ᱮᱱᱦᱤᱞᱳᱜ ᱞᱟᱹᱜᱤᱫ ᱛᱟᱦᱚᱞᱮ ᱵᱟᱯᱞᱟ ᱦᱤᱞᱳᱜ ᱮᱢ ᱨᱤᱰᱤ ᱠᱟᱜ ᱠᱟᱱᱟ ᱯᱚᱸᱧᱪᱟᱥ ᱠᱤᱞᱳ ᱡᱤᱞ ᱦᱮᱸ ᱟᱨ ᱟᱨ ᱛᱟᱨᱯᱚᱨᱮ ᱦᱟᱸᱜ ᱚᱱᱟ ᱵᱟᱞᱟ ᱧᱟᱯᱟᱢ ᱦᱤᱞᱳᱜᱟ ᱟᱨ ᱮᱱᱦᱤᱞᱳᱜ ᱫᱚᱨᱠᱟᱨᱚᱜᱼᱟ ᱠᱩᱲᱤ ᱠᱤᱡᱤ ᱜᱟᱱ ᱦᱮᱸ ᱦᱮᱸ ᱥᱚᱛᱳᱨ ᱠᱤᱡᱤ ᱦᱮᱸ ᱦᱮᱸ ᱛᱚ ᱚᱱᱟ ᱦᱚᱸ ᱥᱚᱛᱳᱨ ᱠᱤᱡᱤ ᱢᱟᱱᱮᱫᱚᱢ ᱵᱩᱡ ᱠᱮᱫᱟ ᱢᱟᱱᱮ ᱵᱷᱟᱜ ᱵᱷᱟᱜ ᱛᱮ ᱯᱚᱸᱧᱪᱟᱥ ᱠᱤᱜᱤ ᱫᱚ ᱯᱚᱞᱴᱨᱤ ᱠᱩᱲᱤ ᱠᱤᱡᱤ ᱫᱚ ᱢᱮᱨᱚᱢ ᱡᱤᱞ

ᱟᱨ ᱯᱚᱭᱥᱟ ᱠᱚᱫᱚ ᱛᱟᱦᱚᱞᱮ ᱦᱟᱸᱜ ᱡᱤᱞᱮᱢ ᱟᱹᱜᱩᱭᱟ ᱮᱱ ᱦᱤᱞᱳᱜ ᱜᱮ ᱮᱢᱟᱢ ᱦᱩᱭᱩᱜᱼᱟ ᱦᱮᱸ ᱛᱚ ᱛᱚ ᱪᱮᱫ ᱤᱧ ᱞᱟᱹᱭᱮᱫᱟ ᱴᱷᱤᱠᱟᱹᱱ ᱜᱮᱭᱟ ᱛᱟᱦᱚᱞᱮ ᱱᱤᱭᱟᱹ ᱜᱮ ᱦᱮᱸ ᱟᱨ ᱤᱧᱟᱹᱜ ᱦᱳᱭ ᱛᱚ ᱟᱨᱚ ᱚᱱᱠᱟ ᱜᱮᱦᱟᱸᱜ ᱠᱟᱹᱢᱤ ᱢᱮᱱᱟᱜ ᱛᱤᱧᱟᱹ ᱛᱚ ᱴᱷᱤᱠ ᱜᱮᱭᱟ ᱢᱟ ᱛᱟᱦᱚᱞᱮ ᱦᱮᱸ